ᱥᱮᱨᱮᱧ ᱨᱮᱫᱚ ᱮᱛᱚᱦᱚᱵ ᱨᱮ ᱦᱩᱭᱩᱜ ᱠᱟᱱᱟ ᱱᱤᱡᱮᱨᱟᱜ ᱟᱲᱟᱝ ᱨᱟᱲᱟᱝ ᱛᱟᱦᱮᱱ ᱢᱟ ᱱᱟᱹᱞᱤ ᱥᱟᱯᱷᱟ ᱛᱟᱦᱮᱱ ᱢᱟ ᱮᱱᱮ ᱮᱱᱟᱝ ᱥᱮᱨᱮᱧ ᱫᱚ ᱪᱮᱦᱨᱟ ᱨᱟᱦᱟ ᱩᱰᱩᱠᱚᱜᱼᱟ ᱚᱱᱟ ᱨᱟᱦᱟ ᱩᱰᱩᱠᱚᱜ ᱞᱟᱹᱜᱤᱫ ᱛᱮ ᱢᱤᱢᱤᱫᱴᱟᱝ ᱱᱚᱝᱠᱟ ᱦᱚᱸ ᱫᱚᱨᱠᱟᱨᱚᱜᱼᱟ ᱡᱟᱦᱟᱸ ᱪᱮ ᱟᱫᱷᱟ ᱰᱩᱵᱩᱡ ᱠᱟᱛᱮᱫ ᱱᱟᱹᱰᱨᱤ ᱫᱷᱟᱹᱵᱤᱡ ᱩᱱᱩᱢ ᱠᱟᱛᱮᱫ ᱚᱱᱠᱟ ᱛᱮᱦᱚᱸ ᱫᱟᱜ ᱜᱚᱞ ᱜᱚᱞ ᱠᱟᱛᱮᱫ ᱠᱚ ᱵᱷᱩᱞᱠᱟᱹᱣᱟ ᱚᱱᱠᱟ ᱛᱮᱦᱚᱸ ᱨᱟᱦᱟ ᱢᱤᱫᱴᱤᱡ ᱱᱟᱹᱰᱨᱤ ᱥᱟᱯᱷᱟ ᱛᱟᱦᱮᱱᱟ ᱟᱨ ᱨᱟᱲᱟᱝ ᱟᱲᱟᱝ ᱦᱮᱡ ᱫᱟᱲᱮᱭᱟᱜᱼᱟ ᱢᱤᱢᱤᱫᱴᱟᱝ ᱥᱮᱨᱮᱧ ᱥᱮᱨᱮᱧ ᱛᱮ ᱵᱟᱦᱟ ᱥᱚᱦᱚᱨᱟᱭ ᱡᱚᱠᱷᱚᱱ ᱢᱟ ᱟᱹᱰᱤ ᱥᱚᱠᱛᱚ ᱥᱮᱨᱮᱧ ᱫᱩᱨᱟᱹᱝ ᱦᱩᱭᱩᱜᱼᱟ ᱩᱱ ᱡᱚᱠᱷᱚᱱ ᱫᱚ ᱱᱚᱝᱠᱟ ᱦᱩᱭᱩᱜᱼᱟ ᱨᱟᱹᱞᱤ ᱡᱟᱦᱟᱸ ᱠᱚ ᱢᱮᱛᱟᱜ ᱠᱟᱱ ᱟᱫᱟ ᱠᱚᱦᱚᱸ ᱵᱟᱝᱠᱷᱟᱱ ᱚᱱᱟ ᱦᱚᱸ ᱡᱚᱢ ᱠᱟᱛᱮᱫ ᱱᱟᱹᱰᱨᱤ ᱟᱞᱚ ᱵᱟᱹᱭᱥᱟᱹᱜ ᱢᱟ ᱨᱟᱲᱟᱝ ᱜᱮ ᱩᱰᱩᱠᱚᱜ ᱢᱟ ᱜᱩᱝᱨᱩᱫ ᱟᱞᱚ ᱦᱤᱡᱩᱜ ᱢᱟ ᱚᱱᱠᱟ ᱛᱮᱦᱚᱸ ᱱᱟᱹᱰᱨᱤ ᱥᱟᱯᱷᱟ ᱛᱟᱦᱮᱱ ᱛᱮ ᱟᱲᱟᱝ ᱴᱷᱤᱠ ᱩᱰᱩᱠᱚᱜᱼᱟ ᱱᱚᱜᱼᱚ ᱱᱚᱝᱠᱟ ᱤᱫᱤ ᱠᱟᱛᱮᱫ ᱮᱱᱟᱝ ᱥᱮᱨᱮᱧ ᱨᱮᱭᱟᱜ ᱥᱤᱵᱤᱞ ᱟᱲᱟᱝ ᱨᱟᱲᱟᱝ ᱫᱚ ᱦᱤᱡᱩᱜᱼᱟ ᱟᱨ ᱡᱩᱫᱤ ᱱᱚᱣᱟ ᱠᱚ ᱵᱟᱝ ᱛᱟᱦᱮᱱᱟ ᱦᱟᱺᱰᱤ ᱯᱟᱹᱨᱣᱟᱹ ᱧᱩᱭᱟᱢ ᱮᱱᱠᱷᱟᱱ ᱫᱚ ᱚᱱᱟ ᱨᱟᱲᱟᱝ ᱟᱲᱟᱝ ᱫᱚ ᱵᱟᱝ ᱛᱟᱦᱮᱱᱟ ᱛᱟᱢ ᱜᱟᱰᱨᱟ ᱜᱩᱰᱨᱤ ᱦᱤᱡᱩᱜᱼᱟ ᱚᱱᱟ ᱞᱟᱹᱜᱤᱫ ᱛᱮ ᱥᱟᱯᱷᱟ ᱛᱟᱦᱮᱱ ᱢᱟ ᱟᱨ ᱫᱤᱱ ᱱᱟᱥᱮ ᱱᱟᱥᱮ ᱵᱮᱵᱚᱦᱟᱨ ᱡᱟᱦᱟᱸ ᱞᱮ ᱮᱠᱥᱟᱨᱥᱟᱭᱤᱡᱽ ᱟᱠᱚ ᱵᱚᱰᱤ ᱚᱱᱠᱟ ᱜᱮ ᱱᱟᱹᱰᱨᱤ ᱨᱮᱭᱟᱜ ᱦᱚᱸ ᱥᱮᱛᱟᱜ ᱮᱱ ᱠᱷᱟᱱ ᱜᱚᱲ ᱜᱚᱲ ᱫᱟᱜ ᱟᱛᱮᱫ ᱯᱷᱩᱨᱠᱟᱹᱣ ᱜᱤᱰᱤ ᱢᱮ ᱚᱱᱠᱟ ᱦᱚᱸ ᱚᱱᱠᱟ ᱛᱮᱦᱚᱸ ᱱᱟᱹᱞᱤ ᱥᱟᱯᱷᱟ ᱛᱟᱦᱮᱱᱟ ᱟᱨ ᱨᱟᱲᱟᱝ ᱟᱲᱟᱝ ᱦᱚᱸ ᱦᱤᱡᱩᱜᱼᱟ ᱱᱚᱝᱠᱟ ᱛᱳᱸᱜᱮ ᱛᱟᱦᱮᱱ ᱠᱷᱟᱱ ᱟᱨ ᱥᱮᱨᱮᱧ ᱫᱩᱨᱟᱹᱝ ᱤᱫᱤ ᱠᱷᱟᱱᱮᱢ ᱫᱤᱱ ᱜᱮ ᱱᱟᱯᱟᱭ ᱮᱱᱠᱷᱟᱱ ᱨᱟᱲᱟᱝ ᱟᱲᱟᱝ ᱦᱚᱸ ᱴᱷᱤᱠ ᱜᱮ ᱛᱟᱦᱮᱱᱟ ᱟᱲᱟᱝ ᱦᱚᱸ ᱴᱷᱤᱠ ᱜᱮ ᱛᱟᱦᱮᱱᱟ ᱪᱮᱥᱴᱟ ᱜᱮ ᱢᱤᱫᱴᱤᱡ ᱡᱚᱛᱚ ᱠᱷᱚᱱ ᱢᱟᱨᱟᱝ ᱠᱟᱛᱷᱟ